ᱤᱧᱟᱹᱜ ᱢᱤᱫᱴᱮᱱ ᱤᱥᱤᱱ ᱚᱲᱟᱜ ᱢᱮᱱᱟᱜᱼᱟ ᱟᱨ ᱤᱥᱤᱱ ᱚᱲᱟᱜ ᱫᱚ ᱤᱥᱤᱱ ᱞᱟᱹᱜᱤᱫ ᱜᱮ ᱛᱟᱦᱮᱱᱟ ᱚᱸᱰᱮᱫᱚ ᱟᱢ ᱡᱟᱦᱟᱸ ᱞᱮᱠᱟᱱ ᱤᱥᱤᱱ ᱛᱮᱱᱟᱜ ᱛᱟᱦᱮᱱᱟ ᱡᱚᱛᱚ ᱜᱮᱢ ᱤᱥᱤᱱᱟ ᱟᱨ ᱚᱱᱟ ᱤᱥᱤᱱ ᱚᱲᱟᱜ ᱨᱮᱫᱚ ᱛᱟᱦᱮᱱᱟ ᱥᱚᱵ ᱛᱷᱮᱠᱮ ᱞᱟᱹᱴᱩ ᱡᱤᱱᱤᱥ ᱫᱚ ᱪᱩᱞᱦᱟᱹ ᱠᱟᱱᱟ ᱟᱨ ᱪᱩᱞᱦᱟᱹ ᱫᱷᱚᱨᱟᱣ ᱞᱟᱹᱜᱤᱫ ᱫᱚ ᱥᱟᱦᱟᱱ ᱥᱮ ᱮᱴᱟᱜ ᱥᱮᱫ ᱫᱚ ᱯᱟᱞᱦᱟ ᱛᱮᱦᱚᱸ ᱠᱚ ᱤᱥᱤᱱ ᱵᱟᱥᱟᱝᱟ ᱟᱞᱮ ᱫᱚ ᱥᱟᱦᱟᱱ ᱛᱮᱜᱮᱞᱮ ᱤᱥᱤᱱᱟ ᱡᱟᱹᱥᱛᱤ ᱫᱚ ᱟᱨ ᱤᱥᱤᱱ ᱞᱟᱹᱜᱤᱫ ᱴᱩᱠᱩᱡ ᱪᱮᱞᱟᱝ ᱡᱟ ᱡᱤᱱᱤᱥ ᱞᱟᱜᱟᱜᱼᱟ ᱡᱟᱢ ᱤᱥᱤᱱᱟ ᱫᱟᱠᱟᱢ ᱤᱥᱤᱱ ᱠᱷᱟᱱ ᱴᱩᱠᱩᱡ ᱞᱟᱜᱟᱜᱼᱟ ᱩᱛᱩᱢ ᱤᱥᱤᱱ ᱠᱷᱟᱱ ᱠᱚᱲᱟᱭ ᱞᱟᱜᱟᱜᱼᱟ ᱚᱱᱠᱟᱜᱮ ᱤᱱᱟᱹ ᱛᱮᱜᱮᱞᱮ ᱤᱥᱤᱱᱟ ᱟᱨ ᱚᱱᱟ ᱫᱷᱟᱨᱮᱛᱮ ᱢᱮᱱᱟᱜᱼᱟ ᱛᱷᱟᱹᱨᱤ ᱵᱟᱹᱴᱤ ᱫᱚᱦᱚ ᱞᱟᱹᱜᱤᱫ ᱠᱟᱸᱛ ᱡᱟᱦᱟᱸᱨᱮ ᱛᱷᱟᱹᱨᱤ ᱵᱟᱹᱴᱤ ᱠᱚ ᱛᱟᱦᱮᱱᱟ ᱟᱨ ᱚᱱᱟ ᱯᱟᱥᱮᱨᱮ ᱟᱨ ᱢᱤᱫᱴᱮᱱ ᱠᱟᱸᱛ ᱢᱮᱱᱟᱜᱼᱟ ᱡᱟᱦᱟᱸᱨᱮ ᱢᱚᱥᱞᱟ ᱠᱚ ᱩᱛᱩ ᱤᱥᱤᱱ ᱞᱟᱹᱜᱤᱫ ᱡᱟᱦᱟᱸ ᱛᱤᱱᱟᱹᱜ ᱢᱚᱥᱞᱟ ᱯᱟᱹᱛᱤ ᱞᱟᱜᱟᱜᱼᱟ ᱥᱩᱱᱩᱢ ᱥᱟᱥᱟᱝ ᱵᱩᱞᱩᱝ ᱡᱟ ᱡᱟ ᱢᱮᱱᱟᱜᱼᱟ ᱥᱟᱢᱟᱱ ᱠᱚ ᱡᱚᱛᱚ ᱜᱮ ᱢᱮᱱᱟᱜᱼᱟ ᱟᱨ ᱤᱱᱠᱟᱛᱮ ᱜᱩᱲᱜᱩᱫᱷᱤᱨᱤ ᱦᱚᱸ ᱢᱮᱱᱟᱜᱼᱟ ᱜᱩᱲᱜᱩ ᱫᱷᱤᱨᱤ ᱨᱮᱱᱟᱜ ᱠᱟᱹᱢᱤ ᱫᱚ ᱠᱟᱱᱟ ᱡᱟᱦᱟᱸ ᱨᱮᱫᱚ ᱟᱢ ᱢᱚᱥᱞᱟ ᱯᱟᱹᱛᱤ ᱥᱮ ᱡᱟᱦᱟᱱᱟᱜ ᱨᱤᱫ ᱞᱟᱜᱤᱫ ᱚᱱᱟ ᱫᱚ ᱚᱱᱟ ᱦᱚᱸ ᱢᱮᱱᱟᱜ ᱜᱮᱭᱟ ᱟᱨ ᱩᱛᱩ ᱞᱟᱹᱜᱤᱫ ᱡᱟ ᱫᱟᱜ ᱫᱟᱠᱟᱨᱮ ᱮᱢ ᱞᱟᱹᱜᱤᱫ ᱫᱟᱜ ᱚᱱᱟ ᱫᱟᱜ ᱦᱚᱸ ᱢᱮᱱᱟᱜᱼᱟ ᱫᱟᱜ ᱫᱚᱦᱚ ᱞᱟᱹᱜᱤᱫ ᱡᱟᱭᱜᱟ ᱡᱟᱦᱟᱸ ᱫᱚ ᱵᱟᱹᱞᱛᱤ ᱥᱮ ᱠᱟᱸᱰᱟ ᱠᱚ ᱢᱮᱛᱟᱜᱼᱟ ᱚᱱᱟᱦᱚᱸ ᱢᱮᱱᱟᱜ ᱜᱮᱭᱟ ᱤᱱᱟᱹ ᱛᱟᱭᱚᱢ ᱚᱱᱟ ᱚᱲᱟᱜ ᱠᱷᱚᱱ ᱵᱟᱦᱨᱮ ᱨᱮ ᱢᱮᱱᱟᱜ ᱛᱟᱞᱮᱭᱟ ᱢᱤᱫᱴᱮᱱ ᱠᱟᱹᱴᱤᱡ ᱢᱟᱨᱟᱝ ᱵᱟᱜᱟᱱ ᱡᱟᱦᱟᱸ ᱨᱮᱫᱚ ᱠᱟᱹᱴᱤᱡ ᱠᱟᱹᱴᱤᱡ ᱫᱟᱨᱮ ᱠᱚᱞᱮ ᱨᱚᱦᱚᱭ ᱵᱟᱲᱟᱣᱠᱟᱫᱟ ᱥᱚᱵᱽᱡᱤ ᱛᱮᱱᱟᱜ ᱠᱚ ᱩᱛᱩ ᱛᱮᱱᱟᱜ ᱠᱚ ᱡᱮᱢᱚᱱ ᱢᱮᱱᱟᱜᱼᱟ ᱚᱸᱰᱮ ᱫᱚ ᱦᱚᱛᱚᱫ ᱫᱟᱨᱮ ᱦᱚᱸᱞᱮ ᱨᱚᱦᱚᱭ ᱠᱟᱫᱟ ᱠᱚᱸᱰᱷᱟ ᱫᱟᱨᱮ ᱢᱮᱱᱟᱜᱼᱟ ᱢᱟᱹᱨᱤᱪ ᱫᱟᱨᱮ ᱵᱮᱸᱜᱟᱲ ᱵᱤᱞᱟᱹᱛᱤ ᱟᱨᱚ ᱟᱲᱟᱜ ᱠᱚ ᱢᱮᱱᱟᱜᱼᱟ ᱮᱢᱟᱱ ᱛᱮᱱᱟᱜ ᱡᱤᱱᱤᱥ ᱢᱮᱱᱟᱜᱼᱟ ᱱᱤᱭᱟᱹ ᱠᱚᱜᱮ ᱛᱟᱦᱮᱱᱟ ᱢᱤᱫᱴᱮᱱ ᱤᱥᱤᱱ ᱵᱟᱥᱟᱝ ᱚᱲᱟᱜ ᱨᱮᱫᱚ